ᱦᱮᱞᱳ ᱦᱚᱸ ᱡᱚᱦᱟᱨ ᱜᱮ ᱢᱟᱞᱟᱭ ᱚ ᱤᱧᱟᱹᱜ ᱤᱧ ᱫᱚ ᱚᱲᱟᱜ ᱨᱮᱜᱮ ᱢᱤᱱᱟᱹᱧᱟ ᱟᱨ ᱤᱧ ᱫᱚ ᱦᱟᱸᱜ ᱱᱤᱭᱟᱹ ᱠᱩᱠᱞᱤ ᱵᱟᱠᱷᱨᱟ ᱛᱮᱜᱮᱧ ᱠᱚᱞ ᱟᱠᱟᱫ ᱢᱮᱭᱟ ᱡᱮ ᱥᱤᱫᱩ ᱠᱟᱹᱱᱦᱩ ᱦᱩᱞ ᱤᱫᱤ ᱠᱟᱛᱮᱫ ᱪᱮᱫ ᱪᱮᱫ ᱠᱷᱟᱹᱛᱤᱨ ᱟᱵᱚ ᱫᱚ ᱦᱩᱞ ᱢᱟᱦᱟ ᱵᱚᱱ ᱢᱟᱱᱟᱣᱟ ᱥᱮ ᱵᱚᱱ ᱱᱤᱛᱳᱜ ᱦᱚᱸ ᱦᱩᱞ ᱢᱟᱦᱟ ᱪᱮᱫ ᱠᱷᱟᱹᱛᱤᱨ ᱠᱚ ᱢᱟᱱᱟᱣᱟ ᱚᱱᱟ ᱵᱟᱠᱷᱨᱟ ᱛᱮᱜᱤᱧ ᱯᱷᱳᱱ ᱟᱠᱟᱫ ᱢᱮᱭᱟ ᱤᱧᱟᱹᱜ ᱧᱩᱛᱩᱢ ᱫᱚ ᱥᱤᱢᱚᱛᱤ ᱥᱚᱨᱮᱱ ᱦᱳᱭ ᱦᱳᱭ

ᱟᱪᱪᱷᱟ

ᱟᱪᱪᱷᱟ ᱚ ᱦᱚᱸ ᱚ ᱦᱚᱸ

ᱚ ᱦᱚᱸ ᱚ

ᱦᱳᱭ

ᱚ ᱦᱚᱸ ᱚ ᱦᱚᱸ ᱟᱪᱪᱷᱟ

ᱚ ᱟᱪᱪᱷᱟ ᱚ ᱦᱚᱸ ᱟᱪᱪᱷᱟ

ᱦᱚᱸ ᱟᱹᱰᱤ ᱟᱹᱰᱤ ᱥᱟᱨᱦᱟᱣ ᱵᱚᱞᱮ ᱦᱚᱸ ᱴᱷᱤᱠ ᱜᱮᱭᱟ